ᱭᱳᱜᱽ ᱵᱮᱭᱟᱢ ᱱᱤᱛᱚᱜ ᱫᱷᱟᱹᱨᱛᱤ ᱡᱟᱜᱟᱛ ᱨᱮ ᱴᱷᱟᱶ ᱮ ᱧᱟᱢ ᱟᱠᱟᱫᱼᱟ ᱪᱮᱠᱟᱛᱮ ᱱᱤᱛᱚᱜ ᱫᱚ ᱡᱚᱛᱚ ᱟᱵᱚ ᱢᱟᱹᱱᱢᱤ ᱠᱚ ᱥᱮᱛᱟᱜ ᱨᱮ ᱵᱮᱨᱮᱫ ᱠᱟᱛᱮᱜ ᱭᱳᱜᱟᱭᱮᱜᱼᱟ ᱵᱚᱱ ᱛᱟᱠᱤ ᱟᱵᱚᱣᱟᱜ ᱦᱚᱲᱢᱚ ᱱᱟᱯᱟᱭ ᱨᱮᱜᱮ ᱛᱟᱦᱮᱱ ᱢᱟ ᱟᱨ ᱨᱤᱥᱟᱨᱪ ᱨᱮᱦᱚᱸ ᱱᱚᱣᱟ ᱧᱟᱢ ᱟᱠᱟᱱᱟ ᱡᱮ ᱭᱳᱜᱟ ᱞᱮᱠᱷᱟᱱ ᱦᱚᱲᱢᱚ ᱠᱚ ᱱᱟᱯᱟᱭ ᱨᱮ ᱛᱟᱦᱮᱱᱟ ᱟᱨ ᱥᱟᱭᱮᱱᱴᱤᱥ ᱠᱚ ᱱᱚᱣᱟ ᱫᱚ ᱱᱟᱯᱟᱭ ᱞᱟᱹᱜᱤᱫ ᱠᱚ ᱠᱚᱨᱟᱣ ᱟᱠᱟᱜᱼᱟ